ᱥᱚᱨᱦᱟᱭ ᱫᱚ ᱢᱟᱱᱮ ᱵᱚᱪᱷᱚᱨ ᱫᱤᱱ ᱨᱮᱭᱟᱜ ᱦᱩᱭᱩᱜ ᱠᱟᱱᱟ ᱡᱮ ᱥᱳᱞᱳ ᱫᱤᱱ ᱨᱮ ᱦᱩᱭᱩᱜᱼᱟ ᱫᱟᱸᱥᱟᱭ ᱫᱚᱥ ᱫᱤᱱ ᱨᱮ ᱦᱩᱭᱩᱜ ᱠᱟᱱᱟ ᱟᱨ ᱥᱚᱨᱦᱟᱭ ᱫᱚ ᱥᱳᱞᱳ ᱫᱤᱱ ᱨᱮ ᱚᱱᱟ ᱛᱮᱜᱮ ᱡᱚᱛᱚ ᱦᱚᱲ ᱜᱮ ᱢᱟᱱᱮ ᱡᱟᱶᱟᱭ ᱠᱚ ᱢᱤᱥᱨᱟ ᱠᱚ ᱫᱟᱹᱭ ᱛᱟᱠᱚ ᱛᱮᱧᱟᱝ ᱛᱟᱠᱚ ᱡᱚᱛᱚ ᱠᱚ ᱱᱮᱣᱛᱟ ᱠᱚᱣᱟ ᱱᱚᱣᱟ ᱥᱚᱨᱦᱟᱭ ᱯᱚᱨᱚᱵᱽ ᱨᱮᱫᱚ ᱟᱨ ᱠᱷᱩᱱᱴᱟᱹᱣ ᱦᱤᱞᱳᱜ ᱜᱚᱴ ᱯᱩᱡᱟᱹᱭᱟᱠᱚ ᱟᱛᱳ ᱥᱳᱞᱳ ᱟᱱᱟ ᱱᱟᱭᱠᱮ ᱛᱟᱦᱮᱱᱟᱭ ᱱᱟᱭᱠᱮ ᱜᱚᱴ ᱯᱩᱡᱟᱹᱭᱟᱭ ᱚᱱᱟᱛᱮ ᱡᱚᱛᱚᱣᱟᱜ ᱟᱛᱳ ᱥᱳᱞᱳ ᱟᱱᱟ ᱦᱚᱲ ᱠᱚ ᱛᱟᱦᱮᱱᱟ ᱥᱤᱢ ᱠᱚ ᱵᱚᱸᱜᱟ ᱠᱚᱣᱟ ᱫᱚᱥᱟᱨ ᱦᱤᱞᱳᱜ ᱟᱨᱚ ᱵᱮᱡᱷᱟ ᱠᱚ ᱵᱚᱸᱜᱟ ᱵᱳᱨᱳ ᱟᱠᱚ ᱜᱚᱲᱟᱨᱮ ᱥᱩᱠᱨᱤ ᱠᱚ ᱵᱚᱸᱜᱟᱭᱮᱭᱟ ᱟᱨ ᱢᱤᱥᱨᱟ ᱡᱟᱶᱟᱭ ᱜᱮᱢᱠᱮ ᱠᱚ ᱦᱤᱡᱩᱜᱼᱟ ᱩᱱᱠᱩ ᱠᱚ ᱡᱚᱛᱚ ᱠᱚ ᱡᱚᱢ ᱡᱚᱢ ᱦᱚᱪᱚ ᱠᱚᱣᱟ ᱵᱷᱤᱛᱟᱨ ᱨᱮᱜᱮ ᱵᱚᱸᱜᱟᱼᱵᱳᱨᱳ ᱠᱟᱛᱮ ᱥᱩᱠᱨᱤ ᱵᱚᱸᱜᱟ ᱠᱟᱛᱮ ᱠᱚ ᱡᱚᱢ ᱦᱚᱪᱚ ᱠᱚᱣᱟ ᱚᱱᱟᱛᱮ ᱤᱥᱤᱱ ᱠᱟᱛᱮ ᱯᱤᱴᱷᱟ ᱯᱤᱴᱷᱟᱭᱟᱠᱚ ᱩᱛᱩᱭᱟᱠᱚ ᱫᱟᱠᱟᱭᱟᱠᱚ ᱚᱱᱟᱠᱚ ᱡᱚᱛᱚ ᱠᱤᱪᱷᱩ ᱡᱟ ᱠᱟᱛᱮ ᱠᱚ ᱵᱤᱪᱟᱹᱨᱤᱭᱟᱹ ᱠᱚ ᱠᱷᱟᱣᱟᱣ ᱠᱚᱣᱟ ᱡᱟᱶᱟᱭ ᱜᱚᱝᱠᱮ ᱠᱚ ᱦᱚᱯᱚᱱ ᱮᱨᱟ ᱠᱚ ᱛᱮᱧᱟᱝ ᱠᱚ ᱫᱟᱹᱭ ᱠᱚ ᱟᱨ ᱟᱠᱚ ᱦᱚᱸ ᱚᱲᱟᱜ ᱨᱮᱱ ᱦᱚᱲ ᱦᱚᱸᱠᱚ ᱡᱚᱢᱟ ᱫᱚᱥᱟᱨ ᱦᱤᱞᱳᱜ ᱫᱚ ᱟᱨᱚ ᱥᱮᱛᱟᱜ ᱟᱠᱟᱱ ᱥᱮ ᱟᱨᱚ ᱰᱟᱝᱨᱟ ᱠᱚ ᱨᱮᱭᱟᱲ ᱦᱮᱡ ᱠᱟᱛᱮ ᱠᱷᱩᱱᱴᱤ ᱜᱟᱰᱟ ᱠᱚ ᱞᱟᱭᱟ ᱟᱨ ᱠᱚ ᱰᱟᱝᱨᱟ ᱠᱚ ᱚᱰᱳᱠ ᱠᱚᱣᱟ ᱡᱚᱛᱚᱜᱮ ᱡᱟᱶᱟᱭ ᱠᱚᱲᱟ ᱛᱟᱠᱚ ᱛᱩᱢᱫᱟᱜ ᱴᱟᱢᱟᱠ ᱟᱛᱮᱜ ᱟᱛᱳ ᱥᱳᱞᱳ ᱟᱱᱟ ᱟᱛᱳ ᱨᱮᱱ ᱦᱚᱲ ᱛᱟᱦᱮᱱᱟ ᱦᱟᱨᱛᱟ ᱛᱮ ᱰᱟᱝᱨᱟ ᱠᱚ ᱪᱟᱨᱦᱟᱣ ᱮᱭᱟ ᱟᱨᱠᱚ ᱠᱷᱩᱱᱴᱟᱹᱣ ᱠᱚᱣᱟ ᱠᱷᱩᱱᱴᱟᱹᱣ ᱠᱟᱛᱮ ᱡᱛᱚᱜᱮ ᱟᱫᱚ ᱪᱮᱛᱟᱱ ᱪᱮᱛᱟᱱ ᱧᱮᱞ ᱵᱟᱲᱟ ᱠᱮᱜ ᱜᱮ ᱫᱚᱥᱟᱨ ᱦᱤᱞᱳᱜ ᱫᱚ ᱡᱟᱞᱮ ᱠᱚ ᱢᱮᱛᱟᱣᱟᱜᱼᱟ ᱡᱟᱞᱮ ᱫᱤᱱ ᱯᱟᱲᱟᱣ ᱮᱱ ᱥᱮ ᱠᱷᱩᱴᱤ ᱠᱚᱠᱚ ᱛᱩᱫᱟ ᱟᱨ ᱢᱤᱥᱨᱟᱛ ᱠᱚ ᱛᱮᱧᱟᱛ ᱠᱚ ᱩᱱᱠᱩ ᱫᱚ ᱡᱚᱛᱚ ᱵᱟᱸᱫᱮ ᱠᱟᱛᱮ ᱠᱷᱟᱣᱟ ᱫᱟᱣᱟ ᱠᱟᱛᱮ ᱵᱤᱫᱟᱹᱭ ᱠᱚ ᱦᱟᱛᱟᱣ ᱠᱟᱛᱮ ᱠᱚ ᱪᱟᱞᱟᱜᱼᱟ ᱚᱱᱟᱜᱮ ᱢᱟᱱᱮ ᱡᱟᱦᱟᱸᱧ ᱧᱮᱞ ᱠᱟᱫᱟ ᱤᱱᱠᱟᱹ ᱜᱮ ᱪᱟᱞᱟᱜ ᱠᱟᱱᱟ ᱡᱚᱛᱚᱜᱮ ᱱᱟᱭᱜᱮ ᱱᱟᱯᱟᱭ ᱠᱟᱛᱮ ᱜᱮ ᱡᱚᱛᱚ ᱠᱚ ᱱᱮᱣᱛᱟ ᱵᱟᱨᱛᱮ ᱠᱚᱣᱟ ᱟᱨᱠᱚ ᱯᱚᱨᱚᱵᱚᱜᱼᱟ ᱚᱱᱟᱜᱮ